ᱟᱞᱮ ᱱᱤᱛᱚᱜ ᱦᱟᱹᱠᱩ ᱞᱮ ᱥᱟᱵᱼᱮᱫ ᱠᱚᱣᱟᱧ ᱱᱤᱭᱟᱹ ᱤᱭᱟᱹᱨᱮ ᱞᱟᱭᱤᱵᱷ ᱨᱮ ᱛᱟᱭᱱᱚᱢ ᱨᱮᱫᱚ ᱤᱧᱟᱹᱜ ᱞᱟᱭᱤᱵᱷ ᱨᱮᱫᱚ ᱢᱮᱱ ᱞᱮᱫᱟᱭ ᱪᱮᱫ ᱞᱮᱠᱟ ᱞᱟᱦᱟᱛᱮ ᱪᱟᱥ ᱟᱵᱟᱫ ᱱᱤᱭᱮ ᱯᱟᱲᱦᱟᱜ ᱦᱚᱸ ᱟᱹᱰᱤ ᱞᱤᱪᱟᱲ ᱜᱮ ᱛᱟᱦᱮᱸ ᱞᱮᱱᱟ ᱢᱟᱱᱮ ᱚᱲᱟᱜ ᱨᱮᱱ ᱜᱚᱼᱵᱟᱵᱟ ᱦᱚᱸ ᱵᱟᱠᱚ ᱯᱟᱲᱦᱟᱣ ᱫᱟᱲᱮᱭᱟ ᱞᱮᱭᱟ ᱟᱞᱮ ᱡᱮᱞᱮᱠᱟ ᱢᱤᱫᱴᱮᱱ ᱯᱮᱥᱟ ᱫᱚ ᱥᱟᱵ ᱦᱩᱭᱩᱜ ᱛᱟᱞᱮᱭᱟ ᱡᱟᱦᱟᱱᱟᱜ ᱫᱚ ᱚᱱᱟ ᱛᱷᱮᱲᱚᱝ ᱦᱟᱹᱠᱩ ᱥᱟᱵ ᱞᱮ ᱥᱟᱵ ᱤᱭᱟᱹ ᱠᱟᱫᱟ ᱯᱮᱥᱟ ᱠᱮᱫᱟ ᱫᱤᱭᱮ ᱥᱟᱵ ᱵᱟᱲᱟ ᱠᱟᱛᱮᱜ ᱱᱮᱜ ᱮ ᱱᱤᱭᱟᱹ ᱯᱚᱨ ᱪᱮᱫ ᱞᱮ ᱪᱤᱠᱟᱹᱭᱟ ᱵᱟᱹᱦᱩᱣᱟᱱ ᱜᱤᱫᱽᱨᱟᱹ ᱦᱩᱭ ᱠᱟᱛᱮᱫ ᱱᱤᱭᱟᱹ ᱦᱟᱹᱠᱩ ᱥᱟᱵᱫᱚ ᱜᱤᱫᱽᱨᱟᱹ ᱠᱚᱫᱚ ᱩᱱᱠᱩ ᱦᱚᱛᱚ ᱮᱴᱟᱜ ᱵᱷᱚᱵᱤᱥᱥᱚᱛ ᱠᱚᱫᱚ ᱠᱚᱨᱟᱣ ᱜᱮᱭᱟ ᱯᱟᱲᱦᱟᱣ ᱠᱟᱛᱮᱫ ᱢᱟᱱᱮ ᱡᱟᱦᱟᱱᱟᱜ ᱠᱟᱹᱢᱤ ᱠᱚ ᱟᱠᱚ ᱧᱟᱢ ᱞᱮᱠᱟ ᱠᱚ ᱠᱚᱨᱟᱣ ᱞᱮᱠᱟ ᱫᱤᱭᱮ ᱚᱱᱟᱜᱮ ᱩᱱᱠᱩ ᱫᱚ ᱞᱟᱭᱤᱷ ᱫᱚ ᱟᱞᱮ ᱪᱮᱫ ᱞᱮᱠᱟ ᱞᱮ ᱯᱳᱥᱴ ᱛᱟᱵ ᱠᱟᱫᱟ ᱩᱱᱠᱩ ᱦᱚᱸ ᱞᱟᱭᱤᱯᱷ ᱫᱚ ᱟᱨ ᱩᱡᱡᱚᱞ ᱜᱮ ᱦᱩᱭ ᱦᱚᱪᱚᱜᱮ ᱱᱚᱣᱟ ᱡᱮ ᱱᱤᱭᱟᱹ ᱩᱱᱠᱩ ᱢᱟᱱᱮ ᱯᱟᱲᱦᱟᱜ ᱱᱮᱛᱟᱨ ᱫᱚ ᱟᱭᱢᱟ ᱨᱚᱠᱚᱢ ᱱᱤᱭᱟᱹ ᱦᱤᱡᱩᱜ ᱠᱟᱱᱟ ᱟᱭᱢᱟ ᱨᱚᱠᱚᱢ ᱢᱟᱱᱮ ᱱᱚᱣᱟ ᱫᱮᱥ ᱨᱮᱱ ᱟᱨ ᱵᱷᱚᱵᱤᱥᱥᱚ ᱯᱚᱨᱤᱵᱚᱨᱛᱚᱱ ᱦᱩᱭᱩᱜ ᱠᱟᱱᱟ ᱱᱚᱣᱟ ᱪᱟᱹᱠᱨᱤ ᱪᱟᱹᱠᱨᱤ ᱟᱭᱢᱟ ᱠᱚ ᱧᱟᱢᱫᱟ ᱟᱭᱢᱟ ᱠᱟᱹᱢᱤ ᱟᱭᱢᱟ ᱨᱚᱠᱚᱢ ᱠᱟᱹᱢᱤ ᱦᱟᱛᱮ ᱨᱮᱱᱟᱜ ᱠᱟᱹᱢᱤ ᱠᱚ ᱪᱮᱫ ᱫᱟ ᱚᱱᱟᱜᱮ ᱠᱟᱹᱢᱤ ᱠᱟᱛᱮᱫ ᱜᱤᱫᱽᱨᱟᱹ ᱫᱚᱠᱚ ᱡᱚᱢ ᱡᱤᱱᱤᱥ ᱜᱮ ᱱᱚᱝᱠᱟ ᱟᱞᱮ ᱞᱮᱠᱟ ᱟᱞᱮ ᱡᱤᱵᱚᱱ ᱰᱟᱦᱟᱨ ᱠᱚᱨᱮᱱᱟᱜ ᱛᱮᱜᱮ ᱥᱟᱨᱟ ᱡᱤᱵᱚᱱ ᱞᱮ ᱠᱟᱴᱟᱣ ᱠᱟᱫᱟ ᱱᱚᱝᱠᱟ ᱫᱚ ᱵᱟᱞᱮ ᱵᱟᱞᱮ ᱠᱚᱨᱟᱣ ᱦᱚᱪᱚ ᱦᱩᱭ ᱠᱟᱱᱟ ᱱᱚᱣᱟ ᱵᱷᱚᱵᱤᱥᱥᱚᱛ ᱟᱞᱟᱫᱟ ᱢᱟᱱᱮ ᱠᱚᱨᱟᱣ ᱞᱮᱠᱟ ᱠᱚ ᱪᱮᱥᱴᱟᱭ ᱦᱚᱪᱚ ᱠᱚᱣᱟᱞᱮ ᱜᱚᱜᱚᱼᱵᱟᱵᱟ ᱟᱞᱮ ᱜᱚᱜᱚ ᱵᱟᱵᱟ ᱠᱚ ᱯᱟᱲᱦᱟᱣ ᱦᱚᱪᱚ ᱫᱟᱲᱮᱭᱟᱜ ᱞᱮᱭᱟ ᱜᱤᱫᱽᱨᱟᱹ ᱱᱤᱛᱚᱜ ᱫᱚ ᱟᱞᱮ ᱫᱚ ᱯᱟᱲᱦᱟᱣ ᱦᱚᱪᱚ ᱠᱚᱜᱮᱭᱟ ᱟᱞᱮ ᱢᱟᱱᱮ ᱟᱞᱮ ᱪᱮᱫᱠᱟ ᱞᱮ ᱛᱟᱦᱮᱸ ᱠᱟᱱᱟ ᱚᱱᱠᱟ ᱫᱚ ᱵᱟᱝ ᱢᱚᱡᱽ ᱜᱮᱠᱚ ᱛᱟᱵ ᱛᱟᱠᱚᱣᱟ ᱟᱭᱢᱟ ᱪᱟᱹᱠᱨᱤ ᱢᱮᱱᱟᱜᱼᱟ ᱠᱟᱹᱢᱤ ᱢᱮᱱᱟᱜᱼᱟ ᱩᱱᱠᱩ ᱢᱟᱱᱮ ᱩᱱᱠᱩ ᱯᱤᱲᱦᱤ ᱛᱟᱭᱚᱢ ᱯᱤᱲᱦᱤ ᱢᱟᱱᱮ ᱯᱚᱨᱤᱵᱚᱨᱛᱚᱱ ᱦᱩᱭ ᱠᱟᱱᱟ ᱚᱱᱟ ᱜᱮᱞᱮ ᱟᱞᱮ ᱫᱚ ᱪᱟᱹᱭ ᱠᱟᱱᱟ ᱱᱤᱛᱚᱜ ᱫᱚ ᱟᱞᱮ ᱪᱮᱫ ᱞᱮᱠᱟᱞᱮ ᱠᱚᱥᱴᱚᱣ ᱠᱟᱱ ᱩᱱᱠᱩ ᱜᱤᱫᱽᱨᱟᱹ ᱠᱚ ᱱᱟᱹᱛᱤ ᱜᱚᱲᱚᱢ ᱡᱚᱛᱚᱜᱮ ᱩᱱᱠᱩ ᱢᱚᱡᱽ ᱜᱮᱠᱚ ᱯᱟᱨᱚᱢ ᱛᱟᱞᱮᱭᱟ ᱟᱞᱮ ᱞᱟᱭᱤᱯᱷ ᱩᱱᱠᱩᱣᱟᱜ ᱞᱟᱭᱤᱯᱷ ᱴᱟ ᱫᱚ ᱮᱠᱵᱟᱨᱮ